ᱟᱢᱟᱜ ᱴᱚᱴᱷᱟ ᱨᱮᱭᱟᱜ ᱯᱳᱭᱞᱳ ᱡᱤᱵᱤᱠ ᱪᱮᱫ ᱠᱟᱱᱟ ᱡᱚᱸᱰᱨᱟ ᱟᱹᱰᱤ ᱟᱞᱮᱜᱮ ᱟᱹᱰᱤᱞᱮ ᱯᱟᱭᱥᱟᱭ ᱫᱟ ᱟᱹᱰᱤ ᱢᱚᱡᱽᱞᱮ ᱪᱟᱥ ᱟᱵᱟᱫᱽ ᱫᱟ ᱥᱮ ᱮᱴᱟᱜ ᱟᱛᱳ ᱠᱷᱚᱱ ᱥᱮ ᱮᱴᱟᱜ ᱫᱮᱥ ᱠᱷᱚᱱ ᱦᱚᱲᱠᱚ ᱧᱮᱧᱮᱞᱠᱚ ᱦᱤᱡᱩᱜ ᱠᱟᱱᱟ ᱪᱮᱫᱞᱮᱠᱟ ᱞᱮ ᱪᱟᱥ ᱵᱟᱥᱫᱟ